ᱱᱚᱣᱟ ᱵᱤᱨᱵᱷᱩᱢ ᱦᱚᱱᱚᱛ ᱨᱮ ᱡᱮ ᱦᱚᱭᱛᱚ ᱡᱟᱦᱟᱸᱛᱮᱢ ᱪᱟᱞᱟᱜ ᱠᱟᱱᱟ ᱛᱟᱲᱟ ᱨᱮᱭᱟᱜ ᱩᱥᱟᱹᱨᱟ ᱢᱮᱱᱟᱜᱼᱟ ᱡᱟᱦᱟᱸᱭ ᱦᱚᱥᱯᱤᱴᱟᱞ ᱨᱮ ᱵᱷᱚᱨᱛᱤ ᱢᱮᱱᱟᱭᱟ ᱧᱮᱧᱮᱞᱮᱢ ᱪᱟᱞᱟᱜ ᱠᱟᱱᱟ ᱚᱱᱟ ᱠᱷᱟᱹᱛᱤᱨ ᱵᱟᱥᱨᱮ ᱵᱟᱥ ᱨᱮᱭᱟᱜ ᱡᱳᱜᱟᱡᱳᱜᱽ ᱢᱮᱱᱟᱜᱼᱟ ᱚᱱᱟ ᱵᱟᱥ ᱨᱮ ᱚᱯᱮᱠᱠᱷᱟ ᱨᱮᱢ ᱫᱮᱨᱤ ᱞᱮᱱ ᱠᱷᱟᱱ ᱴᱟᱭᱤᱢ ᱵᱟᱢ ᱧᱟᱢᱟ ᱡᱮ ᱪᱤᱠᱟᱛᱮᱧ ᱪᱟᱞᱟᱜᱼᱟ ᱚᱱᱟ ᱠᱷᱟᱛᱤᱨ ᱵᱟᱥ ᱵᱚᱫᱚᱞ ᱛᱮ ᱚᱸᱰᱮ ᱴᱳᱴᱳ ᱥᱴᱮᱱ ᱨᱮ ᱪᱟᱞᱟᱣ ᱠᱟᱛᱮᱜ ᱴᱳᱴᱳ ᱥᱟᱵ ᱠᱟᱛᱮᱜ ᱤᱧ ᱫᱚ ᱚᱸᱰᱮ ᱴᱟᱭᱤᱢ ᱨᱮᱧ ᱥᱮᱴᱮᱨ ᱞᱮᱫᱟ ᱟᱨ ᱡᱟᱦᱟᱸᱭ ᱪᱟᱠᱨᱤᱭᱟᱠᱚ ᱩᱝᱠᱩ ᱚᱱᱟ ᱰᱟᱦᱟᱨ ᱛᱮᱠᱚ ᱪᱟᱞᱟᱜᱼᱟ ᱢᱟᱱᱮ ᱴᱟᱭᱤᱢ ᱨᱮ ᱴᱮᱵᱤᱞ ᱨᱮ ᱪᱮᱠᱟ ᱥᱩᱢᱟᱹᱭ ᱵᱟᱥ ᱵᱟᱝ ᱠᱷᱟᱱ ᱚᱱᱟ ᱵᱟᱥ ᱡᱮ ᱴᱟᱭᱤᱢ ᱨᱮ ᱵᱟᱝ ᱦᱤᱡᱩᱜᱼᱟ ᱚᱱᱟ ᱠᱷᱟᱹᱛᱤᱨ ᱛᱮ ᱩᱱᱠᱩ ᱦᱚᱸ ᱚᱱᱟ ᱴᱳᱴᱳ ᱵᱩᱠ ᱠᱟᱛᱮ ᱜᱮ ᱟᱠᱚᱣᱟᱜ ᱚᱯᱷᱤᱥ ᱠᱟᱹᱢᱤ ᱠᱚ ᱪᱟᱞᱟᱜᱼᱟ